ᱡᱮᱢᱛᱤ ᱠᱤ ᱥᱚᱢᱤᱛᱤ ᱥᱚᱝᱜᱚᱴᱷᱚᱱ ᱦᱚᱸ ᱵᱟᱝᱠᱷᱟᱱ ᱫᱚ ᱯᱚᱧᱪᱟᱭᱮᱛ ᱨᱮᱭᱟᱜ ᱥᱚᱝᱜᱚᱴᱷᱚᱱ ᱦᱚᱸ ᱢᱮᱱᱟᱜ ᱜᱮᱭᱟ ᱯᱚᱧᱪᱟᱭᱮᱛ ᱨᱮᱭᱟᱜ ᱥᱚᱝᱜᱚᱴᱷᱚᱱ ᱦᱚᱸ ᱢᱮᱱᱟᱜ ᱜᱮᱭᱟ ᱟᱹᱞᱤᱧ ᱫᱚ ᱚᱱᱟ ᱠᱚᱨᱮᱱᱟᱜ ᱫᱚ ᱵᱟᱹᱞᱤᱧ ᱵᱟᱰᱟᱭᱟ ᱯᱚᱧᱪᱟᱭᱮᱛ ᱨᱮᱭᱟᱜ ᱥᱚᱝᱜᱚᱴᱷᱚᱱ ᱦᱚᱸ ᱟᱹᱞᱤᱧ ᱫᱚ ᱥᱚᱢᱤᱛᱤ ᱥᱚᱝᱜᱚᱴᱷᱚᱱ ᱨᱮᱭᱟᱜ ᱞᱤᱧ ᱞᱟᱹᱭ ᱫᱟᱲᱮᱭᱟᱜᱼᱟ ᱥᱚᱢᱤᱛᱤ ᱨᱮᱜᱮ ᱞᱤᱧ ᱢᱮᱥᱟ ᱟᱠᱟᱱᱟ ᱥᱚᱢᱤᱛᱤ ᱥᱚᱝᱜᱚᱴᱷᱚᱱ ᱫᱚ ᱜᱨᱟᱢᱢᱚ ᱥᱚᱝᱜᱚᱴᱷᱚᱱ ᱨᱮ ᱡᱩᱫᱤᱢ ᱢᱮᱥᱟᱜᱼᱟ ᱮᱱᱠᱷᱟᱱ ᱫᱚ ᱞᱳᱱ ᱠᱚᱦᱚᱸ ᱠᱚ ᱮᱢᱚᱜᱼᱟ ᱡᱩᱫᱤ ᱥᱚᱢᱤᱛᱤ ᱥᱚᱝᱜᱚᱴᱚᱷᱚᱱ ᱦᱚᱸ ᱜᱨᱟᱢᱢᱚ ᱥᱚᱝᱜᱚᱴᱷᱚᱱ ᱨᱮ ᱵᱟᱢ ᱢᱮᱥᱟᱜᱼᱟ ᱮᱱᱠᱷᱟᱱ ᱯᱨᱚᱛᱷᱚᱢᱵᱟᱨ ᱜᱮ ᱞᱳᱱ ᱠᱚᱦᱚᱸ ᱠᱚ ᱮᱢᱚᱜᱼᱟ ᱫᱚᱥᱟᱨᱟ ᱵᱟᱨ ᱞᱳᱱ ᱠᱚᱫᱚ ᱵᱟᱠᱚ ᱮᱢᱚᱜᱼᱟ ᱪᱮᱫᱟᱜ ᱥᱮ ᱨᱮᱡᱤᱥᱴᱟᱨ ᱠᱚᱦᱚᱸ ᱠᱚ ᱧᱮᱞᱟ ᱫᱚᱥᱨᱟ ᱵᱟᱨ ᱨᱮᱫᱚ ᱯᱨᱚᱛᱷᱚᱢᱵᱟᱨ ᱨᱮᱜᱮ ᱞᱳᱱ ᱠᱚᱫᱚ ᱠᱚ ᱮᱢᱚᱜᱼᱟ ᱫᱚᱥᱨᱟ ᱵᱟᱨ ᱨᱮᱫᱚ ᱚᱱᱟ ᱨᱮᱡᱤᱥᱴᱟᱨ ᱠᱚᱦᱚᱸ ᱠᱚ ᱧᱮᱞ ᱜᱮᱭᱟ ᱚᱱᱟᱨᱮ ᱡᱩᱫᱤ ᱜᱨᱟᱢᱢᱚ ᱥᱚᱝᱜᱚᱴᱷᱚᱱ ᱨᱮ ᱡᱩᱫᱤ ᱵᱟᱢ ᱢᱮᱥᱟ ᱠᱚᱜ ᱠᱷᱟᱱ ᱩᱱ ᱡᱚᱠᱷᱚᱱ ᱫᱚ ᱯᱚᱭᱥᱟ ᱠᱚ ᱵᱟᱠᱚ ᱮᱢᱚᱜᱼᱟ ᱚᱱᱟ ᱟᱞᱮ ᱦᱚᱸ ᱦᱟᱯᱛᱟ ᱯᱤᱪᱷᱤ ᱞᱮ ᱫᱩᱲᱩᱵᱼᱟ ᱥᱚᱢᱤᱛᱤ ᱫᱚᱥ ᱴᱟᱠᱟ ᱠᱟᱛᱮᱫ ᱯᱚᱭᱥᱟ ᱞᱮ ᱡᱚᱢᱟᱭᱟ ᱟᱞᱮ ᱦᱚᱸ ᱟᱨ ᱯᱚᱭᱥᱟ ᱛᱟᱞᱮ ᱡᱩᱫᱤ ᱡᱟᱦᱟᱸ ᱛᱤᱥ ᱡᱟᱦᱟᱸᱭᱟᱜ ᱨᱩᱣᱟᱹᱜ ᱦᱟᱹᱥᱩ ᱨᱮ ᱪᱟᱥᱵᱟᱥ ᱨᱮ ᱯᱚᱭᱥᱟ ᱡᱩᱫᱤ ᱵᱟᱹᱱᱩᱜ ᱛᱟᱭᱟ ᱜᱚᱲᱚ ᱥᱚᱯᱚᱦᱫ ᱚᱸᱰᱮ ᱠᱷᱚᱱ ᱜᱮᱞᱮ ᱚᱰᱳᱠᱟ ᱚᱱᱟ ᱞᱟᱹᱜᱤᱫ ᱥᱚᱢᱤᱛᱤ ᱨᱮᱫᱚ ᱠᱚ ᱢᱮᱥᱟᱜ ᱟᱠᱚ ᱥᱚᱝᱜᱚᱴᱷᱚᱱ ᱦᱚᱸᱠᱚ ᱵᱮᱱᱟᱣᱟ ᱮᱱᱠᱷᱟᱱ ᱡᱟᱦᱟᱸ ᱛᱤᱥ ᱡᱟᱦᱟᱱᱟᱜ ᱨᱩᱣᱟᱹ ᱦᱟᱥᱩᱨᱮ ᱮᱸᱴᱠᱮᱴᱚᱬᱮ ᱵᱟᱭ ᱦᱩᱭᱩᱜ ᱛᱟᱢᱟ ᱯᱚᱭᱥᱟ ᱠᱚ ᱡᱩᱫᱤ ᱵᱟᱭ ᱠᱩᱲᱟᱹᱜ ᱛᱟᱢᱟ ᱚᱸᱰᱮ ᱠᱷᱚᱱ ᱦᱚᱸᱢ ᱟᱹᱜᱩ ᱫᱟᱲᱮᱭᱟᱜᱼᱟ ᱚᱱᱟ ᱞᱟᱹᱜᱤᱫ ᱯᱚᱭᱥᱟ ᱫᱚ ᱚᱸᱰᱮ ᱡᱚᱢᱟᱭᱮᱜ ᱟᱞᱮ ᱟᱨ ᱡᱟᱦᱟᱸᱭᱟᱜ ᱡᱩᱫᱤ ᱞᱟᱹᱠᱛᱤ ᱵᱟᱹᱱᱩᱜ ᱛᱟᱭᱟ ᱯᱚᱭᱥᱟᱠᱚ ᱡᱩᱫᱤ ᱵᱟᱞᱮ ᱞᱟᱹᱠᱛᱤᱭᱟᱜ ᱠᱟᱱᱟ ᱮᱱᱠᱷᱟᱱ ᱡᱟᱹᱥᱛᱤ ᱧᱚᱜ ᱛᱟᱦᱮᱱ ᱠᱷᱟᱱ ᱫᱚ ᱚᱱᱟ ᱯᱚᱭᱥᱟ ᱫᱚ ᱚᱸᱰᱮ ᱜᱮᱞᱮ ᱫᱚᱦᱚ ᱠᱟᱜᱼᱟ ᱵᱟᱝᱠᱷᱟᱱ ᱫᱚ ᱵᱮᱝᱠ ᱨᱮᱞᱮ ᱡᱚᱢᱟ ᱠᱟᱜᱼᱟ ᱮᱱᱠᱷᱟᱱ ᱮᱸᱴᱠᱮᱴᱚᱬᱮ ᱪᱮᱫ ᱦᱚᱸ ᱵᱟᱭ ᱦᱩᱭᱩᱜᱼᱟ ᱚᱱᱟ ᱞᱟᱹᱜᱤᱫ ᱛᱮ ᱥᱚᱢᱤᱛᱤ ᱥᱚᱝᱜᱚᱴᱷᱚᱱ ᱠᱚ ᱵᱮᱱᱟᱣᱟ